ᱤᱧᱟᱹᱜ ᱴᱚᱴᱷᱟ ᱨᱮᱭᱟᱜ ᱡᱟᱦᱟᱱ ᱥᱟᱪᱟᱨᱦᱮᱫ ᱫᱩᱨᱤᱵᱽ ᱠᱟᱛᱷᱟ ᱡᱩᱫᱤ ᱵᱚᱱ ᱢᱮᱱᱮᱫᱼᱟ ᱥᱮ ᱱᱚᱣᱟᱫᱚ ᱡᱟᱦᱟᱸᱜᱮ ᱱᱟᱦᱟᱜ ᱥᱟᱥᱛᱷᱚ ᱵᱤᱥᱚᱭᱛᱮ ᱠᱟᱛᱷᱟ ᱨᱚᱲᱚᱜᱚᱜ ᱠᱟᱱᱟ ᱛᱳ ᱱᱚᱣᱟᱫᱚ ᱡᱟᱦᱟᱸᱜᱮ ᱱᱟᱦᱟᱜ ᱟᱵᱚ ᱵᱮᱵᱽᱥᱟ ᱨᱮᱱᱟᱜ

ᱥᱮ ᱡᱟᱦᱟᱱᱟᱜ ᱜᱮ ᱩᱭᱦᱟᱹᱨᱠᱚ ᱚᱱᱠᱟᱱᱟᱜ ᱵᱟᱢ ᱫᱟᱲᱮᱭᱟᱜᱼᱟ ᱛᱳ ᱚᱱᱟ ᱞᱟᱹᱜᱤᱫᱛᱮ ᱡᱟᱦᱟᱸᱜᱮ ᱟᱢᱟᱜ ᱦᱚᱲᱢᱚᱫᱚ ᱵᱮᱥ ᱫᱚᱦᱚ ᱞᱟᱹᱠᱛᱤ ᱠᱟᱱᱟ ᱟᱨ ᱵᱮᱥᱜᱮ ᱛᱟᱦᱮᱱ ᱠᱷᱟᱱᱮᱢ ᱡᱟᱦᱟᱱᱟᱜ ᱜᱮ ᱵᱮᱵᱽᱥᱟ ᱠᱟᱛᱷᱟ ᱨᱚᱲᱚᱜᱚᱜ ᱠᱟᱱᱟ ᱵᱮᱵᱽᱥᱟ ᱡᱟᱦᱟᱱᱟᱜ ᱜᱮ ᱠᱟᱹᱢᱤᱦᱚᱨᱟ ᱠᱚ ᱚᱱᱟᱠᱚ ᱵᱮᱥᱼᱵᱮᱥ ᱮᱢ ᱫᱟᱲᱮᱭᱟᱜᱼᱟ